ᱱᱚᱝᱠᱟ ᱜᱮ ᱫᱟᱹᱲ ᱦᱮᱯᱨᱟᱣ ᱨᱮ ᱥᱮᱞᱮᱫ ᱞᱮᱠᱷᱟᱱ ᱚᱠᱛᱚ ᱨᱮ ᱟᱹᱰᱤ ᱡᱳᱨ ᱠᱩᱨᱩᱢᱩᱴᱩ ᱠᱟᱛᱮᱜᱮ ᱦᱩᱭ ᱠᱟᱱᱟ ᱢᱤᱫᱴᱟᱝ ᱥᱮᱞᱮᱫ ᱞᱮᱱᱟ ᱡᱮ ᱱᱚᱝᱠᱟᱧ ᱠᱩᱨᱩᱢᱩᱴᱩ ᱨᱤᱧ ᱥᱮᱞᱮᱫ ᱞᱮᱱᱟ ᱫᱚ ᱫᱟᱹᱲ ᱨᱮ ᱥᱮᱞᱮᱫ ᱞᱮᱱᱟᱧ ᱫᱟᱲᱮᱭᱟᱜᱼᱟᱹᱧ ᱥᱮ ᱵᱟᱝᱼᱟ ᱢᱚᱱᱮᱨᱮ ᱟᱹᱰᱤ ᱩᱭᱦᱟᱹᱨ ᱛᱟᱦᱮᱸᱞᱮᱱᱟ ᱡᱮ ᱱᱚᱝᱠᱟᱱ ᱫᱟᱹᱲ ᱦᱮᱯᱨᱟᱣ ᱨᱮ ᱥᱮᱞᱮᱫ ᱞᱤᱱᱟᱹᱧ ᱢᱚᱱᱮ ᱨᱮᱢᱟ ᱦᱩᱰᱩᱜ ᱦᱩᱰᱩᱜ ᱫᱟᱲᱮᱭᱟᱜᱼᱟᱹᱧ ᱥᱮ ᱵᱟᱹᱧ ᱫᱟᱲᱮᱭᱟᱜᱼᱟ ᱫᱟᱲᱮᱭᱟᱜᱼᱟ ᱥᱮ ᱵᱟᱹᱧ ᱫᱟᱲᱮᱭᱟᱜᱼᱟ ᱚᱱᱠᱟ ᱢᱚᱱᱮᱛᱮ ᱛᱟᱦᱮᱸ ᱠᱟᱱᱟ ᱢᱮᱱ ᱞᱮᱠᱷᱟᱱ ᱚᱱᱟ ᱫᱟᱹᱲ ᱦᱮᱯᱨᱟᱣ ᱨᱮᱫᱚ ᱵᱮᱥ ᱜᱮᱢ ᱧᱮᱞᱚᱜᱼᱟ ᱱᱚᱝᱠᱟᱱ ᱚᱠᱛᱚ ᱨᱮ ᱜᱚᱰᱟᱨᱮ ᱟᱬᱜᱳ ᱠᱟᱛᱮ ᱫᱚ ᱟᱹᱰᱤ ᱵᱷᱮᱜᱟᱨ ᱵᱩᱡᱷᱟᱹᱜᱼᱟ ᱵᱷᱮᱜᱟᱨ ᱵᱩᱡᱷᱟᱹᱜᱼᱟ ᱢᱟᱱᱮ ᱦᱚᱲ ᱠᱚ ᱧᱮᱞᱛᱮ ᱩᱱᱠᱩ ᱥᱟᱞᱟᱜ ᱪᱮᱫ ᱞᱮᱠᱟᱨᱤᱧ ᱫᱟᱹᱲᱟ ᱪᱮᱫ ᱞᱮᱠᱟ ᱨᱮᱫᱚ ᱵᱟᱝᱼᱟ ᱫᱟᱲᱮᱭᱟᱜᱼᱟᱹᱧ ᱥᱮ ᱵᱟᱹᱧ ᱫᱟᱲᱮᱭᱟᱜᱼᱟ ᱚᱱᱮ ᱚᱱᱟ ᱞᱟᱹᱜᱤᱫ ᱟᱹᱰᱤᱡᱳᱨ ᱠᱩᱨᱩᱢᱩᱴᱩ ᱦᱩᱭᱩᱜᱼᱟ ᱠᱩᱨᱩᱢᱩᱴᱩ ᱦᱩᱭ ᱠᱟᱛᱮ ᱵᱟᱹᱠᱤ ᱚᱱᱟ ᱫᱟᱹᱲ ᱦᱮᱯᱨᱟᱣ ᱨᱮᱦᱚᱧ ᱡᱤᱛᱠᱟᱹᱨ ᱮᱱᱟ ᱱᱚᱣᱟ ᱫᱟᱹᱲ ᱠᱚᱫᱚ ᱢᱟᱲᱟᱝ ᱠᱷᱚᱱ ᱟᱹᱰᱤ ᱡᱳᱨᱤᱧ ᱯᱨᱤᱯᱮᱭᱟᱨ ᱞᱮᱱᱟ ᱢᱮᱱᱛᱮ ᱯᱨᱮᱠᱴᱤᱥ ᱞᱟᱜᱼᱟᱹᱧ ᱢᱟᱲᱟᱝ ᱠᱷᱚᱱ ᱠᱷᱩᱵ ᱢᱟᱲᱟᱝ ᱠᱷᱚᱱᱤᱧ ᱯᱨᱮᱠᱴᱤᱥ ᱞᱟᱜᱼᱟ ᱫᱤᱱᱜᱤᱧ ᱫᱟᱹᱲᱟ ᱚᱱᱠᱟ ᱱᱚᱝᱠᱟᱛᱮ ᱫᱟᱹᱲ ᱫᱟᱹᱲᱛᱮ ᱰᱮᱞᱤ ᱠᱚᱱᱴᱤᱱᱤᱭᱩᱧ ᱫᱟᱹᱲ ᱞᱟᱜᱼᱟ ᱢᱮᱱᱛᱮ ᱱᱚᱣᱟ ᱦᱮᱯᱲᱨᱣ ᱨᱮᱫᱚᱧ ᱡᱤᱛᱠᱟᱹᱨ ᱫᱟᱲᱮ ᱟᱠᱟᱫᱟ ᱟᱨ ᱱᱚᱣᱟ ᱥᱤᱨᱯᱟᱹ ᱦᱚᱸ ᱟᱹᱰᱤ ᱢᱟᱨᱟᱝᱼᱟᱜ ᱤᱧ ᱧᱟᱢ ᱠᱮᱫᱟ ᱢᱮᱱ ᱞᱮᱠᱷᱟᱱ ᱚᱱᱟ ᱧᱮᱞᱛᱮ ᱟᱹᱰᱤ ᱨᱟᱹᱥᱠᱟᱹᱜᱮ ᱵᱩᱡᱷᱟᱹᱣᱮᱱᱟ ᱟᱨ ᱟᱹᱰᱤ ᱵᱮᱥᱜᱮ ᱵᱩᱡᱷᱟᱹᱣᱮᱱᱟ ᱟᱨ ᱴᱚᱞᱟ ᱠᱚᱨᱮᱱ ᱦᱚᱲ ᱤᱧ ᱧᱮᱞᱛᱮ ᱟᱹᱰᱤ ᱥᱟᱨᱦᱟᱣ ᱠᱚ ᱥᱟᱨᱦᱟᱣ ᱠᱤᱫᱤᱧᱟ ᱡᱮ ᱟᱢ ᱱᱚᱝᱠᱟᱱ ᱠᱟᱹᱢᱤ ᱤᱫᱤ ᱠᱟᱛᱮ ᱤᱧ ᱛᱩᱞᱩᱡᱛᱮ ᱟᱨᱦᱚᱸ ᱠᱚᱲᱟ ᱜᱤᱫᱽᱨᱟᱹ ᱠᱚ ᱟᱹᱰᱤᱡᱳᱨ ᱠᱩᱨᱩᱢᱩᱴᱩ ᱠᱚ ᱪᱷᱩᱴᱟᱹᱣᱮᱱᱟ ᱫᱟᱹᱲ ᱦᱮᱯᱨᱟᱣ ᱨᱮ ᱥᱮᱞᱮᱫᱚᱜ ᱞᱟᱹᱜᱤᱫ